ᱚᱱᱟ ᱢᱳᱵᱟᱭᱤᱞ ᱤᱧ ᱦᱟᱛᱟᱣ ᱠᱟᱛᱮᱜ ᱡᱟᱦᱟᱸ ᱤᱱᱴᱟᱨᱱᱮᱴ ᱮᱠᱥᱮᱥ ᱧᱟᱢᱚᱜ ᱠᱷᱟᱹᱛᱤᱨᱛᱮ ᱟᱹᱰᱤ ᱟᱭᱢᱟ ᱡᱤᱱᱤᱥ ᱧᱮᱞ ᱜᱟᱱᱚᱜ ᱠᱟᱱ ᱛᱟᱦᱮᱸ ᱠᱟᱱᱟ ᱢᱮᱱᱠᱷᱟᱱ ᱟᱹᱰᱤ ᱩᱛᱟᱹᱨ ᱮᱴᱟᱜ ᱥᱮᱱᱟᱜ ᱡᱟᱦᱟᱸ ᱥᱚᱢᱚᱭ ᱤᱧ ᱮᱢ ᱫᱟᱲᱮ ᱠᱮᱭᱟ ᱚᱱᱟ ᱫᱚ ᱢᱳᱵᱟᱭᱚᱤᱞ ᱪᱮᱛᱟᱱ ᱨᱮᱜᱮ ᱰᱷᱮᱨ ᱮ ᱦᱮᱸ ᱦᱟᱛᱟᱣ ᱠᱟᱫᱟ ᱱᱚᱣᱟ ᱫᱚ ᱢᱤᱫᱴᱮᱱ ᱥᱟᱹᱨᱤᱜᱮ ᱦᱚᱲ ᱥᱚᱝᱜᱮᱜ ᱧᱮᱞ ᱧᱮᱯᱮᱞ ᱨᱮᱱᱟᱜ ᱠᱷᱟᱹᱞᱤ ᱢᱳᱵᱟᱭᱤᱞ ᱛᱮᱜᱮ ᱨᱚᱲ ᱦᱩᱭᱩᱜ ᱠᱟᱱᱟ ᱱᱚᱣᱟ ᱫᱚ ᱨᱚᱲ ᱦᱚᱸ ᱦᱚᱲ ᱢᱚᱛᱚᱭ ᱧᱮᱞ ᱞᱮᱠᱷᱟᱱ ᱟᱹᱰᱤ ᱥᱟᱹᱜᱤᱧ ᱛᱮᱜᱮ ᱪᱟᱞᱟᱜ ᱠᱟᱱᱟ ᱟᱹᱭᱠᱟᱹᱜ ᱠᱟᱱᱟ